ᱵᱚᱞᱤᱣᱩᱰ ᱦᱚᱞᱤᱣᱩᱰ ᱫᱚᱠᱠᱷᱤᱱ ᱵᱷᱟᱨᱚᱛ ᱨᱮᱱᱟᱜ ᱵᱳᱭ ᱠᱚᱫᱚᱧ ᱧᱮᱞ ᱵᱟᱲᱟ ᱟᱠᱟᱜᱼᱥᱮ ᱠᱤᱪᱨᱤᱡ ᱠᱚᱧ ᱧᱮᱞ ᱠᱟᱫᱟ ᱮᱜ ᱱᱚᱣᱟ ᱠᱚ ᱥᱤᱱᱮᱢᱟ ᱠᱚ ᱧᱮᱞ ᱠᱟᱛᱮᱜ ᱜᱮ ᱤᱧ ᱦᱚᱸ ᱢᱤᱫᱴᱟᱝ ᱥᱟᱯᱟᱯ ᱵᱮᱱᱟᱣ ᱞᱟ ᱜᱤᱫ ᱤᱧ ᱠᱩᱨᱩᱢᱩᱴᱩ ᱠᱟᱫᱟ